ᱛᱮᱦᱤᱧ ᱫᱚ ᱤᱧ ᱨᱮᱱ ᱵᱚᱱᱫᱷᱩᱣᱟᱜ ᱜᱤᱫᱽᱨᱟᱹ ᱨᱮᱱ ᱟᱜ ᱡᱟᱱᱟᱢ ᱢᱟᱦᱟ ᱠᱟᱱ ᱛᱟᱭᱟ ᱛᱚ ᱱᱤᱭᱟᱹ ᱟᱢᱟᱜ ᱨᱮᱥᱛᱳᱨᱟ ᱠᱷᱚᱱ ᱛᱷᱚᱲᱟ ᱜᱟᱱ ᱡᱩᱫᱤ ᱠᱚᱢ ᱮᱠᱴᱩ ᱠᱷᱚᱨᱚᱪ ᱛᱮ ᱡᱩᱫᱤ ᱡᱚᱢᱟᱜ ᱮᱢ ᱮᱢᱚᱜᱼᱟ ᱛᱟᱦᱞᱮ ᱟᱹᱰᱤ ᱵᱷᱟᱹᱜᱤ ᱦᱩᱭ ᱠᱚᱜᱼᱟ ᱛᱟᱦᱞᱮ ᱱᱩᱠᱩ ᱦᱚᱸ ᱟᱹᱰᱤ ᱨᱟᱹᱥᱠᱟᱹ ᱠᱚ ᱟᱴᱠᱟᱨᱼᱟ